ᱩᱯᱨᱩᱢ ᱮᱢᱚᱱ ᱢᱤᱫᱴᱮᱡ ᱠᱩᱝᱠᱟᱹᱞ ᱴᱩᱠᱩᱡ ᱮ ᱵᱮᱱᱟᱣ ᱠᱷᱟᱡ ᱩᱱᱤ ᱫᱚᱠᱚ ᱢᱮᱛᱟᱭᱟ ᱠᱩᱝᱠᱟᱹᱞ ᱡᱮ ᱵᱚᱞᱮ ᱱᱩᱭ ᱫᱚ ᱴᱩᱠᱩᱡ ᱵᱮᱱᱟᱣᱮ ᱵᱟᱲᱟᱭᱟ ᱱᱩᱭ ᱫᱚ ᱚᱱᱟ ᱠᱷᱟᱹᱛᱤᱨ ᱠᱚ ᱢᱮᱛᱟᱭᱟ ᱠᱩᱝᱠᱟᱹᱞ ᱡᱮᱢᱚᱱ ᱢᱤᱫᱴᱮᱡ ᱢᱟᱦᱞᱮ ᱞᱟᱹᱭᱟ ᱩᱱᱤ ᱦᱟᱴᱟᱜ ᱠᱷᱟᱹᱪᱞᱟᱹᱜᱼᱮ ᱡᱩᱛ ᱟᱭ ᱵᱮᱱᱟᱣ ᱟᱭ ᱴᱩᱯᱞᱟᱹᱜ ᱨᱮ ᱚᱱᱟ ᱟᱭᱠᱷᱟᱹ ᱛᱮᱜᱮ ᱥᱮ ᱠᱚ ᱢᱮᱛᱟᱭᱟ ᱢᱟᱦᱞᱮ ᱢᱟᱜ ᱮ ᱦᱚᱭᱚᱭᱟ ᱟᱨᱮ ᱢᱟᱜ ᱮ ᱪᱤᱨᱟᱹᱭᱟ ᱚᱱᱟ ᱤᱭᱠᱷᱟᱹ ᱛᱮᱠᱚ ᱢᱮᱛᱟᱭᱟᱛᱟ ᱢᱟᱦᱞᱤ ᱠᱟᱢᱟᱨ ᱩᱱᱤ ᱫᱚ ᱞᱚᱞᱚ ᱢᱮᱬᱦᱮᱫ ᱮ ᱠᱩᱴᱟᱹᱢᱟ ᱚᱱᱟ ᱤᱭᱠᱷᱟᱹ ᱛᱮ ᱩᱱᱤ ᱫᱚᱭ ᱡᱟᱦᱟᱱᱟᱜ ᱟᱨᱚ ᱪᱮᱫ ᱠᱚᱪᱚᱝ ᱦᱟᱱᱟ ᱱᱤᱭᱟᱹᱭ ᱵᱮᱱᱟᱣᱟ ᱚᱱᱟ ᱤᱭᱟᱹᱛᱮ ᱩᱱᱤ ᱫᱚᱠᱚ ᱢᱮᱛᱟᱭᱟ ᱠᱟᱢᱟᱨ ᱱᱚᱜᱼᱚᱭ ᱱᱚᱝᱠᱟᱜᱮ ᱢᱤᱫᱴᱮᱡ ᱩᱯᱨᱩᱢ ᱩᱯᱨᱩᱢ ᱜᱮ ᱵᱚᱞᱮ ᱢᱮᱱᱟᱜᱼᱟ ᱟᱨ ᱮᱢᱟᱱ ᱠᱚ ᱟᱨᱦᱚᱸ ᱱᱟᱱᱟ ᱯᱨᱚᱠᱟᱨ ᱦᱚᱲ ᱡᱮ ᱱᱤᱭᱟᱹ ᱱᱚᱝᱠᱟᱜᱮ ᱡᱟᱹᱛ ᱵᱮᱵᱚᱦᱟᱨ ᱵᱚᱞᱮ ᱫᱤᱭᱮ ᱢᱮᱱᱟᱜᱼᱟ ᱡᱮᱢᱚᱱ ᱵᱟᱸᱵᱽᱲᱮ ᱵᱟᱸᱵᱽᱲᱮ ᱠᱚ ᱯᱩᱡᱟᱹ ᱵᱟᱲᱟᱭᱟ ᱵᱟᱸᱵᱽᱲᱮ ᱫᱚ ᱩᱱᱠᱩ ᱫᱚ ᱯᱚᱸᱭᱛᱟ ᱠᱚ ᱦᱚᱨᱨᱚᱜᱟ ᱚᱱᱟ ᱤᱭᱠᱷᱟᱹ ᱛᱮᱠᱚ ᱞᱟᱦᱟ ᱥᱟᱺᱜᱤᱧ ᱠᱷᱚᱡ ᱦᱚᱸᱠᱚ ᱧᱮᱞ ᱴᱷᱤᱠᱚᱜᱼᱟ ᱡᱮ ᱵᱚᱞᱮ ᱢᱤᱫᱴᱮᱡ ᱵᱟᱸᱵᱽᱲᱮ ᱠᱟᱱᱟᱭᱮ ᱱᱤᱭᱟᱹ ᱠᱷᱟᱹᱛᱤᱨ ᱛᱮ ᱡᱮ ᱵᱚᱞᱮ ᱩᱱᱤ ᱯᱚᱸᱭᱛᱟᱭ ᱦᱚᱨᱚᱜ ᱠᱟᱫᱟ ᱚᱱᱟ ᱟᱹᱭᱠᱷᱟᱹ ᱛᱮ ᱩᱱᱤ ᱦᱚᱸ ᱵᱟᱸᱵᱽᱲᱮ ᱦᱚᱸᱭ ᱧᱮᱞ ᱴᱷᱤᱠᱚᱜᱼᱟ ᱟᱨ ᱚᱱᱠᱟᱜᱮ ᱠᱤᱪᱷᱩ ᱠᱤᱪᱷᱩ ᱢᱟᱱᱮ ᱡᱟᱹᱛ ᱨᱮᱱᱟᱜ ᱵᱷᱮᱛ ᱵᱷᱟᱵᱽ ᱢᱮᱱᱟᱜᱼᱟ ᱟᱨ ᱡᱮᱢᱚᱱ ᱟᱵᱚ ᱦᱚᱲ ᱥᱮ ᱥᱟᱱᱛᱟᱲ ᱟᱵᱚ ᱦᱚᱸ ᱡᱮ ᱵᱚᱞᱮ ᱵᱚᱱ ᱯᱟᱥᱪᱟᱱᱚᱜ ᱜᱮᱭᱟ ᱮᱢᱚᱱ ᱠᱤ ᱱᱟᱦᱮᱞ ᱠᱚᱵᱚᱱ ᱥᱤᱭᱟ ᱵᱟᱵᱟ ᱦᱚᱲ ᱵᱟᱵᱟ ᱦᱚᱲ ᱫᱚ ᱥᱤᱸᱠᱟᱹ ᱛᱟᱦᱮᱱ ᱛᱟᱠᱚᱣᱟ ᱡᱮ ᱵᱚᱞᱮ ᱵᱟᱵᱟ ᱦᱚᱲ ᱥᱤᱸᱠᱟᱹ ᱛᱟᱦᱮᱱ ᱛᱟᱭ ᱠᱷᱟᱡ ᱩᱱᱤ ᱦᱚᱸᱭ ᱧᱮᱞ ᱴᱷᱤᱠᱚᱜᱼᱟ ᱱᱩᱭ ᱡᱮ ᱥᱟᱱᱛᱟᱲ ᱜᱤᱫᱽᱨᱟᱹ ᱠᱟᱱᱟᱭ ᱥᱮ ᱦᱚᱲ ᱦᱚᱯᱚᱱ ᱠᱟᱱᱟᱭ ᱜᱚᱜᱚ ᱦᱚᱲ ᱡᱮ ᱵᱚᱞᱮ ᱩᱱᱤ ᱦᱚᱸ ᱥᱮ ᱜᱚᱜᱚ ᱟᱹᱭᱩ ᱦᱚᱸ ᱠᱷᱚᱫᱟ ᱛᱟᱦᱮᱸ ᱞᱮᱱ ᱛᱟᱭ ᱠᱷᱟᱡ ᱩᱱᱤ ᱦᱚᱸᱭ ᱚᱱᱟ ᱨᱮᱜᱮ ᱩᱯᱨᱩᱢᱚᱜᱼᱟ ᱡᱮ ᱩᱱᱤ ᱢᱤᱫᱴᱮᱡ ᱥᱟᱱᱛᱟᱲ ᱜᱚᱜᱚ ᱦᱚᱲ ᱠᱟᱱᱟᱭ ᱱᱤᱭᱟᱹ ᱠᱟᱨᱚᱱ ᱛᱮᱜᱮ ᱡᱮ ᱵᱚᱞᱮ ᱥᱟᱱᱛᱟᱲ ᱜᱚᱜᱚ ᱦᱚᱲ ᱦᱚᱭ ᱩᱯᱨᱩᱢ ᱜᱚᱫᱚᱜᱼᱟ ᱱᱚᱜᱼᱚᱭ ᱱᱚᱝᱠᱟᱜᱮ ᱢᱤᱢᱤᱫ ᱢᱤᱢᱤᱫ ᱡᱩᱫᱟᱹ ᱡᱩᱫᱟᱹ ᱜᱮ ᱵᱚᱞᱮ ᱞᱟᱭ ᱞᱟᱠᱪᱟᱨ ᱢᱮᱱᱟᱜ ᱛᱟᱵᱳᱱᱟ